ᱞᱮᱯᱴᱚᱯ ᱠᱚᱢᱯᱤᱭᱩᱴᱟᱨ ᱨᱮᱭᱟᱜ ᱠᱟᱛᱷᱟ ᱜᱤᱧ ᱞᱟᱹᱭᱮᱫᱟ ᱢᱤᱫ ᱫᱤᱱ ᱫᱚ ᱞᱮᱯᱴᱚᱯ ᱡᱟᱦᱟᱧ ᱠᱤᱨᱤᱧ ᱟᱹᱜᱩ ᱠᱮᱫᱟ ᱵᱟᱡᱟᱨ ᱠᱷᱚᱱ ᱥᱮ ᱡᱟᱦᱟᱸ ᱫᱚᱠᱟᱱ ᱨᱤᱧ ᱠᱤᱨᱤᱧ ᱞᱮᱫᱟ ᱯᱨᱚᱥᱟᱫ ᱠᱚᱢᱯᱤᱭᱩᱴᱟᱨ ᱮᱞᱮᱠᱴᱚᱨᱚᱱᱤᱠ ᱥᱮᱱᱴᱟᱨ ᱵᱳᱞᱯᱩᱨ ᱡᱚᱠᱷᱚᱱᱤᱧ ᱠᱤᱨᱤᱧ ᱠᱮᱫᱟ ᱛᱚᱠᱷᱚᱱ ᱢᱟ ᱟᱹᱰᱤ ᱢᱚᱡᱽ ᱜᱮᱭ ᱞᱟᱹᱭ ᱟᱹᱫᱤᱧ ᱠᱚᱢᱯᱤᱭᱩᱴᱟᱨ ᱨᱮᱭᱟᱜ ᱠᱳᱢᱯᱟᱱᱤ ᱫᱚ ᱦᱩᱭᱩᱜ ᱠᱟᱱᱟ ᱮᱭᱤᱪ ᱯᱤ ᱟᱹᱰᱤ ᱟᱭᱢᱟ ᱨᱚᱠᱚᱢᱮ ᱵᱩᱡᱷᱟᱹᱣ ᱟᱫᱤᱧᱟ ᱱᱤᱭᱟᱹ ᱫᱚ ᱟᱭᱢᱟ ᱵᱷᱟᱹᱜᱤᱭᱟ ᱱᱩᱱᱟᱹᱜ ᱡᱤᱵᱤ ᱢᱮᱱᱟᱜᱼᱟ ᱱᱩᱱᱟᱹᱜ ᱟᱸᱴ ᱵᱷᱟ ᱜᱤ ᱠᱟᱹᱢᱤᱭ ᱮᱢᱟ ᱵᱟᱝ ᱱᱚᱥᱴᱚᱜᱼᱟ ᱛᱟᱲᱟ ᱛᱟᱲᱤ ᱜᱮᱨᱮᱱᱴᱤ ᱢᱮᱱᱟᱜᱼᱟ ᱩᱢᱩᱠ ᱛᱩᱥᱩᱠ ᱱᱟᱱᱟ ᱨᱚᱠᱚᱢᱮ ᱞᱟᱹᱭ ᱟᱹᱫᱤᱧᱟ ᱫᱟᱢ ᱦᱚᱛᱚ ᱚᱱᱠᱟᱜᱮ ᱦᱟᱛᱟᱣ ᱠᱮᱫᱟᱭ ᱪᱚᱞᱞᱤᱥ ᱯᱚᱸᱭᱛᱟᱞᱞᱤᱥ ᱦᱟᱡᱟᱨ ᱴᱟᱠᱟ ᱫᱟᱢ ᱡᱟᱭᱦᱳᱠ ᱚᱱᱟ ᱢᱟ ᱡᱟ ᱠᱟᱱ ᱚᱱᱟ ᱢᱟ ᱮᱢᱚᱜ ᱛᱮᱜᱮ ᱦᱩᱭᱩᱜ ᱟᱫᱚᱧ ᱮᱢ ᱠᱟᱫᱟ ᱛᱚ ᱮᱠᱷᱚᱱ ᱠᱚᱢᱯᱤᱭᱩᱴᱟᱨ ᱡᱟᱦᱟᱸ ᱥᱩᱵᱤᱫᱷᱟ ᱢᱮᱱᱟᱜᱼᱟ ᱚᱱᱠᱟᱜᱮ ᱟᱹᱰᱤ ᱟᱭᱢᱟ ᱚᱥᱩᱵᱤᱫᱷᱟ ᱦᱚᱧ ᱵᱩᱡᱽ ᱧᱟᱢᱫᱟ ᱱᱮᱛᱟᱨ ᱟᱹᱜᱩ ᱵᱟᱲᱟᱭ ᱠᱟᱛᱮᱧ ᱧᱮᱞᱫᱟ ᱵᱮᱥ ᱠᱚᱭᱮᱠᱵᱟᱨ ᱜᱮ ᱚᱱᱟᱫᱚ ᱵᱟᱹᱲᱤᱡᱚᱜ ᱠᱟᱱᱟ ᱟᱵᱟᱨ ᱤᱫᱤ ᱦᱩᱭᱩᱜ ᱠᱟᱱᱟ ᱵᱮᱴᱟᱨᱤ ᱰᱟᱣᱩᱱᱚᱜ ᱠᱟᱱᱟ ᱛᱟᱲᱟ ᱛᱟᱲᱤ ᱛᱟᱨᱯᱚᱨᱮ ᱪᱮᱫ ᱠᱚᱪᱚᱝ ᱦᱩᱭᱩᱜ ᱠᱟᱱᱟ ᱚᱱᱟ ᱠᱚᱫᱚ ᱟᱹᱰᱤ ᱥᱚᱢᱚᱥᱥᱟᱨᱮ ᱢᱤᱫ ᱫᱷᱟᱣ ᱠᱟᱛᱮᱜ ᱤᱧ ᱯᱟᱲᱟᱜ ᱠᱟᱱᱟ ᱟᱨᱠᱤ ᱛᱟᱪᱷᱟᱲᱟ ᱞᱮᱯᱴᱚᱯ ᱢᱤᱫᱴᱮᱡ ᱮᱢᱚᱱ ᱡᱤᱱᱤᱥ ᱠᱟᱱᱟ ᱡᱮ ᱚᱱᱟ ᱢᱤᱫ ᱫᱷᱟᱣ ᱨᱟᱹᱥᱠᱟᱹ ᱵᱚᱞᱚ ᱞᱮᱱᱠᱷᱟᱡ ᱥᱚᱵ ᱥᱚᱢᱚᱭ ᱚᱱᱟ ᱞᱮᱯᱴᱚᱯ ᱨᱮᱜᱮᱢ ᱵᱚᱞᱚ ᱛᱟᱦᱮᱱ ᱠᱟᱱᱟ ᱮᱴᱟᱜ ᱠᱟᱹᱢᱤ ᱢᱟ ᱱᱚᱥᱴᱚᱜ ᱠᱟᱱ ᱛᱤᱧ ᱢᱮᱱᱠᱷᱟᱱ ᱞᱮᱯᱴᱚᱯ ᱨᱮ ᱠᱟᱹᱢᱤ ᱞᱮᱠᱷᱟᱱ ᱜᱮ ᱦᱩᱭᱩᱜᱼᱟ ᱚᱞ ᱞᱮᱠᱷᱟᱱᱜᱮ ᱦᱩᱭᱩᱜᱼᱟ ᱠᱤ ᱡᱤᱵᱚᱱ ᱨᱮᱛᱚ ᱟᱭᱢᱟ ᱠᱟᱹᱢᱤ ᱥᱟᱭᱤᱴ ᱵᱟᱭ ᱥᱟᱭᱤᱴ ᱦᱮᱱᱟᱜᱼᱟ ᱚᱱᱟ ᱠᱚ ᱦᱚᱸ ᱛᱚ ᱢᱤᱫᱴᱮᱡ ᱡᱤᱵᱚᱱ ᱨᱮᱭᱟᱜ ᱠᱟᱹᱢᱤ ᱠᱟᱱᱟ ᱞᱮᱯᱴᱚᱯ ᱠᱷᱟᱹᱛᱤᱨᱛᱮ ᱚᱱᱟ ᱦᱚᱸᱛᱚ ᱢᱤᱫ ᱥᱮᱫ ᱱᱚᱥᱴᱚᱜ ᱠᱟᱱ ᱛᱤᱧᱟ ᱱᱤᱭᱟᱹ ᱫᱚ ᱠᱤᱱᱛᱩ ᱢᱤᱫᱥᱮᱫ ᱡᱮᱢᱚᱱ ᱵᱷᱟᱜᱮ ᱦᱮᱱᱟᱜᱼᱟ ᱚᱱᱠᱟᱜᱮ ᱵᱟᱹᱲᱤᱡ ᱦᱚᱸ ᱢᱮᱱᱟᱜᱼᱟ ᱛᱟᱪᱷᱟᱲᱟ ᱞᱮᱯᱴᱚᱯ ᱠᱟᱹᱢᱤ ᱠᱟᱹᱢᱤᱛᱮ ᱮᱢᱚᱱ ᱢᱤᱫᱴᱮᱡ ᱦᱮᱣᱟ ᱦᱮᱡ ᱠᱟᱱᱟ ᱡᱮ ᱞᱮᱯᱴᱚᱯ ᱪᱷᱟᱲᱟ ᱵᱟᱝᱜᱤᱧ ᱛᱟᱦᱮᱸ ᱫᱟᱲᱮᱭᱟᱜ ᱠᱟᱱᱟ ᱡᱮᱢᱚᱱ ᱵᱟᱹᱧ ᱛᱟᱦᱮᱸ ᱫᱟᱲᱮᱭᱟᱜ ᱠᱟᱱᱟ ᱚᱱᱠᱟᱜᱮ ᱱᱚᱣᱟᱛᱚ ᱮᱢᱱᱤ ᱮᱢᱱᱤ ᱵᱟᱝ ᱪᱟᱞᱟᱜᱼᱟ ᱚᱱᱟ ᱞᱟᱜᱟᱜ ᱵᱮᱴᱟᱨᱤ ᱞᱟᱜᱟᱜᱼᱟ ᱮᱞᱮᱠᱴᱨᱤᱠ ᱞᱟᱜᱟᱜᱼᱟ ᱠᱟᱨᱮᱱᱴ ᱞᱟᱜᱟᱜᱼᱟ ᱠᱟᱨᱮᱱᱴ ᱤᱞᱮᱠᱴᱨᱤᱠ ᱵᱟᱝ ᱛᱟᱦᱮᱱ ᱠᱷᱟᱡ ᱴᱷᱤᱠ ᱥᱚᱢᱚᱥᱥᱟ ᱚᱱᱠᱟᱜᱮ ᱟᱞᱮ ᱡᱟᱦᱟ ᱟᱛᱳ ᱨᱮᱞᱮ ᱵᱟᱥᱚᱜ ᱠᱟᱱᱟ ᱚᱸᱰᱮ ᱤᱞᱮᱠᱴᱨᱤᱠ ᱥᱤᱴᱤ ᱢᱮᱱᱟᱜ ᱜᱮᱭᱟ ᱴᱷᱤᱠ ᱜᱮ ᱠᱤᱱᱛᱩ ᱮᱛᱚ ᱞᱳᱰ ᱥᱮᱰᱤᱝ ᱚᱜᱼᱟ ᱱᱟᱥᱮᱭᱟᱜ ᱫᱟᱜ ᱦᱚᱭ ᱞᱮᱠᱷᱟᱱᱜᱮ ᱱᱚᱣᱟ ᱟᱛᱳᱨᱮ ᱠᱟᱨᱮᱱᱴ ᱜᱮᱵᱟᱝ ᱛᱟᱦᱮᱱᱟ ᱛᱚᱠᱷᱚᱱ ᱞᱮᱯᱴᱚᱯ ᱪᱟᱞᱟᱣ ᱟᱹᱰᱤ ᱢᱩᱥᱠᱤᱞ ᱯᱟᱞᱮᱜ ᱮᱢᱱᱤᱛᱮ ᱞᱮᱯᱴᱚᱯ ᱪᱷᱟᱲᱟ ᱵᱟᱝ ᱟᱵᱟᱨ ᱡᱚᱫᱤ ᱠᱟᱨᱮᱱᱴ ᱵᱟᱝ ᱛᱟᱦᱮᱱ ᱠᱷᱟᱡ ᱛᱟᱦᱞᱮ ᱛᱟᱦᱞᱮ ᱪᱮᱠᱟᱢ ᱠᱟᱹᱢᱤᱭᱟ ᱟᱨ ᱱᱚᱛᱮ ᱢᱟᱢ ᱦᱮᱣᱟ ᱟᱠᱟᱱ ᱞᱮᱯᱴᱚᱯ ᱪᱷᱟᱲᱟ ᱵᱟᱢ ᱠᱟᱹᱢᱤ ᱫᱟᱲᱮᱭᱟᱜᱼᱟ ᱮᱵᱟᱨᱮ ᱥᱚᱢᱚᱥᱥᱟ ᱫᱚ ᱱᱚᱰᱮ ᱟᱹᱰᱤ ᱢᱟᱨᱟᱝ ᱢᱮᱱᱟᱜᱼᱟ ᱟᱨ ᱢᱤᱫᱴᱮᱡ ᱥᱚᱢᱚᱥᱥᱟ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱡᱮ ᱱᱤᱭᱟᱹ ᱫᱚ ᱢᱮᱥᱤᱱ ᱠᱟᱱᱟ ᱛᱚ ᱤᱞᱮᱠᱴᱚᱨᱚᱱᱤᱠ ᱠᱟᱨᱵᱟᱨ ᱨᱮᱰᱤᱭᱳᱥᱚᱱ ᱢᱤᱫᱴᱮᱡ ᱦᱚᱲᱢᱚ ᱨᱮ ᱢᱤᱫᱴᱮᱡ ᱚᱥᱩᱵᱤᱫᱷᱟ ᱦᱤᱡᱩᱜ ᱠᱟᱱᱟ ᱚᱱᱟ ᱦᱚᱸ ᱢᱤᱫᱴᱮᱱ ᱵᱷᱟᱵᱱᱟ ᱪᱤᱱᱛᱟᱹ ᱨᱮᱭᱟᱜ ᱵᱮᱯᱟᱨ ᱠᱟᱱᱟ ᱛᱚᱵᱮ ᱡᱟᱦᱟᱸ ᱡᱤᱱᱤᱥᱨᱮ ᱟᱹᱰᱤ ᱵᱷᱟᱹᱜᱤ ᱡᱤᱱᱤᱥ ᱢᱮᱱᱟᱜᱼᱟ ᱚᱱᱟ ᱛᱟᱭᱱᱚᱢᱨᱮ ᱟᱹᱰᱤ ᱵᱟᱹᱲᱤᱡ ᱡᱤᱱᱤᱥ ᱦᱚᱸ ᱢᱮᱱᱟᱜᱼᱟ ᱟᱭᱢᱟ ᱠᱟᱹᱢᱤ ᱱᱚᱥᱴᱚᱜ ᱠᱟᱱᱟ ᱡᱮᱚᱱ ᱦᱚᱲᱢᱚ ᱱᱚᱥᱴᱚᱜ ᱠᱟᱱᱟ ᱡᱮᱢᱚᱱ ᱢᱚᱱ ᱢᱤᱫᱴᱮᱡ ᱡᱟᱭᱜᱟᱨᱮ ᱚᱸᱰᱮ ᱥᱮᱴᱮᱨᱚᱜ ᱠᱟᱱᱟ ᱛᱟᱪᱷᱟᱲᱟ ᱟᱵᱚ ᱡᱚᱠᱷᱚᱱ ᱠᱟᱨᱮᱱᱴ ᱵᱟᱝ ᱛᱟᱦᱮᱱᱟ ᱛᱚᱠᱷᱚᱱ ᱠᱟᱹᱢᱤ ᱛᱚ ᱪᱟᱞᱟᱜ ᱦᱩᱭᱩᱜ ᱛᱟᱵᱚᱱ ᱜᱮᱭᱟ ᱚᱱᱟ ᱠᱟᱹᱢᱤ ᱪᱟᱞᱟᱣ ᱠᱷᱟᱹᱛᱤᱨᱛᱮ ᱢᱤᱱᱩᱣᱟᱞ ᱠᱟᱹᱢᱤ ᱦᱩᱭᱩᱜ ᱛᱟᱵᱳᱱᱟ ᱢᱟᱡᱷᱮ ᱢᱟᱡᱷᱮ ᱛᱚ ᱢᱟᱡᱷᱮ ᱢᱟᱡᱷᱮ ᱢᱤᱱᱩᱣᱟᱞ ᱠᱟᱹᱢᱤ ᱦᱚᱛᱚᱢ ᱦᱤᱲᱤᱧ ᱫᱟ ᱠᱚᱢᱯᱤᱭᱩᱴᱟᱨ ᱨᱮ ᱵᱚᱞᱚ ᱠᱟᱛᱮᱜ ᱟᱢᱟᱜ ᱡᱟᱦᱟᱸ ᱢᱚᱱᱮ ᱠᱚᱨᱚ ᱦᱮᱱᱰ ᱨᱟᱭᱴᱤᱝ ᱠᱚᱞᱚᱢ ᱛᱮᱢ ᱚᱞᱫᱟ ᱛᱤ ᱛᱮᱢ ᱚᱞ ᱫᱟ ᱟᱢᱟᱜ ᱦᱮᱵᱤᱴ ᱡᱚᱠᱷᱚᱱ ᱠᱚᱢᱯᱤᱭᱩᱴᱟᱨᱮ ᱦᱤᱡᱩᱜ ᱠᱟᱱᱟ ᱛᱚᱠᱷᱚᱱ ᱟᱢᱟᱜ ᱦᱮᱱᱰ ᱨᱟᱭᱴᱤᱝ ᱦᱮᱵᱤᱴ ᱠᱤᱱᱛᱩ ᱱᱚᱥᱴᱚᱜ ᱠᱟᱱᱟ ᱢᱤᱫ ᱥᱮᱫ ᱟᱹᱰᱤ ᱚᱱᱟᱦᱚᱸ ᱢᱤᱫᱥᱮᱫ ᱟᱹᱰᱤ ᱢᱟᱨᱟᱝ ᱠᱷᱚᱛᱤᱜ ᱠᱟᱱᱟ ᱚᱱᱟᱦᱚᱸ ᱞᱮᱯᱴᱚᱯ ᱠᱟᱨᱚᱱ ᱛᱮᱜᱮ ᱦᱩᱭᱩᱜ ᱠᱟᱱᱟ